ᱤᱧ ᱯᱮᱱᱴᱤᱝ ᱮᱦᱚᱵ ᱠᱷᱟᱹᱛᱤᱨ ᱩᱫᱽᱜᱟᱹᱣ ᱤᱧ ᱛᱮᱜᱮᱧ ᱧᱟᱢ ᱞᱮᱜᱼᱟ ᱚᱠᱛᱚ ᱟᱨ ᱪᱷᱩᱴᱟᱹᱣ ᱤᱫᱤᱛᱮ ᱤᱧᱟᱜ ᱠᱟᱹᱨᱤᱜᱚᱨᱤ ᱩᱛᱱᱟᱹᱣᱮᱱᱟ ᱪᱮᱫᱟᱜ ᱥᱮ ᱚᱱᱟ ᱠᱟᱹᱨᱤᱜᱚᱨᱤ ᱤᱫᱤᱛᱮ ᱤᱧᱟᱹᱜ ᱚᱲᱟᱜ ᱫᱩᱣᱟᱹᱨ ᱥᱟᱯᱷᱟ ᱟᱨ ᱱᱟᱯᱟᱭ ᱧᱮᱞ ᱞᱮᱱᱟ